ᱪᱮᱬᱮᱼᱪᱤᱯᱨᱩᱫ ᱠᱚ ᱦᱤᱡᱩᱜᱼᱟ ᱛᱤᱱᱟᱹᱜ ᱢᱚᱡᱽ ᱠᱚ ᱨᱟᱜᱟ ᱫᱟᱨᱮ ᱫᱟᱨᱮ ᱠᱚ ᱨᱟᱜᱟ ᱛᱳ ᱢᱚᱡᱽᱜᱮ ᱥᱳᱦᱟᱱ ᱠᱟᱜᱼᱟ ᱠᱚ ᱫᱟᱨᱮ ᱠᱚᱫᱚ ᱮᱱᱠᱷᱟᱱ ᱫᱚ ᱵᱟᱵᱚᱱ ᱜᱚᱡ ᱠᱚᱣᱟ ᱟᱨ ᱵᱟᱵᱚᱱ ᱟᱥᱠᱟᱱ ᱠᱚᱣᱟ ᱢᱚᱡᱽ ᱚᱠᱚᱡ ᱠᱚ ᱦᱤᱡᱩᱜᱼᱟ ᱢᱚᱡᱽ ᱚᱠᱚᱡ ᱠᱚ ᱨᱟᱜᱟ ᱛᱤᱱᱟᱹᱜ ᱢᱚᱡᱽ ᱟᱸᱡᱚᱢᱚᱜᱼᱟ ᱱᱟᱯᱟᱭ ᱚᱠᱚᱡ ᱟᱸᱡᱚᱢᱚᱜᱼᱟ ᱛᱤᱱᱟᱹᱜ ᱵᱮᱥ ᱵᱮᱥᱼᱵᱮᱥᱛᱮ ᱡᱚᱢᱟᱜ ᱠᱚᱵᱚᱱ ᱮᱢᱟ ᱠᱚᱣᱟ ᱟᱞᱮ ᱜᱮ ᱯᱟᱨᱣᱟ ᱞᱮ ᱟᱹᱥᱩᱞ ᱟᱠᱟᱫ ᱠᱚᱣᱟ ᱛᱟᱦᱮᱱ ᱞᱟᱹᱜᱤᱫ ᱴᱚᱝᱞᱮ ᱫᱚᱦᱚ ᱟᱠᱟᱫ ᱠᱚᱣᱟ ᱡᱟᱭᱜᱟ ᱞᱮ ᱟᱲᱟᱜ ᱟᱠᱟᱫ ᱠᱚᱣᱟ ᱛᱳ ᱛᱤᱱᱟᱹᱜ ᱵᱮᱥ ᱠᱚ ᱚᱸᱰᱮ ᱠᱚ ᱧᱤᱫᱟᱹ ᱠᱚ ᱨᱟᱜᱟ ᱛᱤᱱᱟᱹᱜ ᱢᱚᱡᱽ ᱠᱚ ᱨᱟᱜᱟ ᱥᱮᱞᱮᱠᱟ ᱪᱮᱬᱮ ᱪᱤᱯᱨᱩᱜ ᱦᱚᱸ ᱫᱟᱨᱮ ᱠᱚ ᱦᱮᱱᱟᱜᱼᱟ ᱫᱟᱨᱮ ᱨᱮᱠᱚ ᱛᱟᱦᱮᱱᱟ ᱫᱟᱨᱮ ᱛᱟᱠᱚ ᱛᱤᱱᱟᱹᱜ ᱵᱮᱥ ᱠᱚ ᱨᱟᱜᱟ ᱟᱨ ᱛᱤᱱᱟᱹᱜ ᱵᱮᱥ ᱮᱢ ᱵᱮᱸᱜᱮᱫᱟᱭᱟ ᱡᱮ ᱱᱩᱭ ᱪᱮᱬᱮ ᱫᱚ ᱫᱚᱢᱮ ᱵᱮᱥᱮ ᱧᱮᱞᱚᱜ ᱠᱟᱱᱟ ᱢᱮᱱᱛᱮ ᱟᱨ ᱪᱮᱫ ᱞᱟᱹᱜᱤᱫ ᱮᱢ ᱜᱚᱡ ᱠᱟᱛᱮᱫᱮᱢ ᱜᱤᱰᱤ ᱠᱟᱭᱟ ᱥᱮ ᱪᱮᱫ ᱞᱟᱹᱜᱤᱫ ᱮᱢ ᱡᱚᱢᱮᱭᱟ ᱩᱱᱤ ᱫᱚ ᱢᱚᱡᱽ ᱜᱮ ᱦᱤᱡᱩᱜᱼᱟ ᱟᱨ ᱥᱮᱱᱚᱜᱼᱟ ᱟᱨ ᱨᱟᱜᱟ ᱛᱳ ᱢᱚᱡᱽ ᱚᱠᱚᱡ ᱟᱸᱡᱚᱢᱚᱜᱼᱟ ᱛᱤᱱᱟᱹᱜ ᱵᱮᱥ ᱱᱟᱯᱟᱭ ᱚᱠᱚᱡ